ᱥᱚᱪᱪᱷᱚ ᱵᱷᱟᱨᱚᱛ ᱥᱚᱪᱪᱷᱚ ᱵᱷᱟᱨᱚᱛ ᱢᱮᱱ ᱞᱮᱠᱷᱟᱱ ᱫᱚ ᱥᱟᱯᱷᱟᱼᱥᱩᱛᱨᱟᱹ ᱥᱟᱪᱟᱨᱦᱮᱫ ᱚᱱᱟᱜᱮ ᱱᱟᱦᱟᱜ ᱥᱚᱪᱪᱷᱚ ᱵᱷᱟᱨᱚᱛ ᱫᱚᱵᱚᱱ ᱢᱮᱛᱟᱜ ᱠᱟᱱᱟ ᱟᱫᱚ ᱥᱚᱪᱪᱷᱚ ᱵᱷᱟᱨᱚᱛ ᱢᱮᱱ ᱞᱮᱠᱷᱟᱱ ᱫᱚ ᱱᱟᱦᱟᱜ ᱥᱤᱧᱚᱛ ᱫᱤᱥᱚᱢ ᱥᱟᱯᱷᱟᱼᱥᱩᱛᱩᱨ ᱱᱚᱣᱟ ᱜᱮ ᱱᱟᱦᱟᱜ ᱢᱮᱱ ᱨᱮᱱᱟᱜ ᱫᱚ ᱵᱩᱡᱷᱟᱹᱣᱟ

ᱱᱚᱣᱟ ᱤᱫᱤ ᱠᱟᱛᱮᱫ ᱜᱮ ᱡᱮᱢᱚᱱ ᱜᱚᱴᱟ ᱥᱟᱯᱷᱟ ᱛᱟᱦᱮᱱᱟ ᱱᱚᱣᱟ ᱜᱮ ᱱᱟᱦᱟᱜ ᱥᱚᱪᱪᱷᱚ ᱵᱷᱟᱨᱚᱛ ᱵᱚᱱ ᱢᱮᱛᱟᱜ ᱠᱟᱱᱟ ᱟᱫᱚ ᱱᱚᱝᱠᱟ ᱜᱮ ᱟᱞᱮᱭᱟᱜ ᱢᱤᱫᱴᱤᱡ ᱥᱮᱢᱞᱮᱫ ᱢᱮᱱᱟᱜᱼᱟ ᱚᱱᱟ ᱥᱮᱢᱞᱮᱫ ᱨᱮ ᱦᱚᱸ ᱟᱹᱰᱤᱜᱟᱱ ᱚᱸᱡᱽᱨᱟ ᱡᱚᱵᱽᱨᱟ ᱚᱱᱠᱟ ᱛᱟᱦᱮᱸ ᱠᱟᱱᱟ ᱚᱸᱰᱮᱜᱮ ᱟᱞᱮ ᱯᱤᱲᱨᱮᱱ ᱦᱚᱲᱫᱚ ᱫᱩᱲᱩᱵ ᱢᱤᱫ ᱠᱟᱛᱮᱫ ᱟᱪᱟᱨᱼᱵᱤᱪᱟᱹᱨ ᱵᱩᱜᱤᱼᱵᱟᱹᱲᱤᱡ ᱞᱮ ᱜᱟᱯᱟᱞᱼᱢᱟᱨᱟᱣᱟ ᱚᱱᱟ ᱞᱮᱠᱟᱱ ᱡᱟᱭᱜᱟ ᱨᱮ ᱚᱱᱠᱟ ᱟᱹᱰᱤ ᱜᱟᱱ ᱚᱸᱡᱽᱨᱟ ᱡᱚᱵᱽᱨᱟ ᱞᱮᱠᱟᱱᱟᱜ ᱠᱚ ᱛᱟᱦᱮᱸ ᱠᱟᱱᱟ ᱚᱱᱟ ᱠᱚᱦᱚᱸ ᱟᱞᱮ ᱚᱱᱟ ᱨᱮ ᱥᱮᱞᱮᱫ ᱛᱟᱦᱮᱸ ᱠᱟᱛᱮᱫ ᱞᱮ ᱥᱟᱯᱷᱟᱼᱥᱩᱛᱟᱹᱨ ᱟᱠᱟᱫᱼᱟ ᱟᱨ ᱱᱟᱯᱟᱭ ᱞᱮ ᱯᱷᱟᱨᱪᱟ ᱟᱠᱟᱫᱼᱟ ᱟᱨ ᱚᱱᱟ ᱯᱷᱟᱨᱪᱟᱹ ᱡᱟᱭᱜᱟ ᱨᱮ ᱫᱩᱲᱩᱵ ᱢᱤᱫ ᱠᱟᱛᱮᱫ ᱵᱷᱟᱹᱜᱤᱼᱵᱟᱹᱲᱤᱡ

ᱟᱨ ᱡᱚᱛᱚ ᱦᱚᱲ ᱜᱮ ᱱᱚᱝᱠᱟ ᱵᱚᱱ ᱠᱩᱨᱩᱢᱩᱴᱩᱭ ᱠᱷᱟᱱ ᱫᱚ ᱱᱚᱣᱟ ᱥᱤᱧᱚᱛ ᱫᱤᱥᱚᱢ ᱫᱚ ᱥᱚᱪᱪᱷᱚ ᱵᱷᱟᱨᱚᱛ ᱨᱮᱜᱮ ᱯᱚᱨᱤᱱᱚᱛᱜᱼᱟ